ᱤᱧᱟᱹᱜ ᱫᱟᱲᱟᱱ ᱨᱮᱱᱟᱜ ᱚᱵᱷᱤᱜᱽᱜᱚᱛᱟ ᱫᱚ ᱦᱩᱭᱩᱜ ᱠᱟᱱᱟ ᱡᱚᱠᱷᱚᱱ ᱟᱞᱮ ᱥᱠᱩᱞ ᱠᱷᱚᱱ ᱯᱷᱚᱞᱛᱟ ᱤᱭᱟᱹ ᱯᱷᱟᱞᱛᱟ ᱠᱚ ᱤᱫᱤ ᱞᱮᱫ ᱞᱮᱭᱟ ᱚᱸᱰᱮ ᱫᱚ ᱚᱸᱰᱮ ᱫᱚ ᱧᱮᱞ ᱛᱮᱭᱟᱜ ᱫᱚ ᱱᱚᱣᱟ ᱜᱮ ᱚᱸᱰᱮ ᱫᱚ ᱩᱱᱠᱩ ᱢᱤᱫ ᱨᱚᱠᱚᱢ ᱛᱤᱡᱩ ᱠᱚ ᱪᱟᱥ ᱠᱚᱶᱟ ᱩᱱᱠᱩ ᱛᱤᱡᱩ ᱫᱚ ᱡᱟᱦᱟᱸᱭ ᱩᱱᱠᱩ ᱥᱩᱛᱟᱹᱢ ᱠᱚ ᱵᱮᱱᱟᱣ ᱩᱱᱠᱩ ᱡᱟᱦᱟᱸᱭ ᱨᱮᱥᱚᱢ ᱠᱤᱴ ᱠᱚ ᱢᱮᱛᱟᱠᱚ ᱠᱟᱱ ᱛᱚ ᱩᱱᱠᱩ ᱫᱚ ᱩᱱᱠᱩ ᱚᱸᱰᱮ ᱟᱭᱢᱟ ᱠᱚ ᱪᱟᱥ ᱟᱠᱟᱫ ᱠᱚᱣᱟ ᱟᱨ ᱪᱮᱫ ᱞᱮᱠᱟ ᱠᱟᱛᱮ ᱠᱚ ᱫᱚᱦᱚ ᱠᱚᱣᱟ ᱡᱚᱛᱚᱱ ᱠᱚᱣᱟ ᱚᱱᱟ ᱠᱚᱞᱮ ᱧᱮᱞ ᱠᱮᱫᱟ ᱟᱨ ᱪᱮᱫ ᱥᱟᱠᱟᱢ ᱠᱚ ᱡᱚᱢ ᱚᱪᱚᱠᱚᱣᱟ ᱚᱱᱟᱦᱚᱸ ᱚᱸᱰᱮ ᱠᱚ ᱨᱚᱦᱚᱭ ᱟᱠᱟᱫᱟ ᱛᱚ ᱟᱞᱮ ᱡᱚᱠᱷᱚᱱ ᱚᱸᱰᱮ ᱞᱮ ᱪᱟᱞᱟᱣ ᱞᱮᱱᱟ ᱵᱷᱟᱹᱜᱤ ᱢᱚᱛᱚᱱ ᱛᱟᱦᱮᱱ ᱨᱮᱱᱟᱜ ᱵᱮᱵᱚᱥᱛᱷᱟ ᱠᱚ ᱮᱢᱟᱣ ᱟᱠᱟᱫ ᱞᱮᱭᱟ ᱟᱹᱰᱤ ᱢᱚᱡᱽ ᱞᱮ ᱛᱟᱦᱮᱱ ᱠᱟᱱ ᱛᱟᱦᱮᱸᱱᱟ ᱟᱨ ᱪᱮᱫ ᱠᱚᱠᱚ ᱪᱟᱥᱟ ᱚᱱᱟ ᱠᱚᱠᱚ ᱩᱫᱩᱜ ᱟᱫ ᱞᱮᱭᱟ ᱡᱮᱢᱚᱱ ᱢᱟᱥᱨᱩᱢ ᱪᱟᱥ ᱪᱮᱫᱞᱮᱠᱟ ᱦᱩᱭᱩᱜᱼᱟ ᱚᱱᱟᱞᱮ ᱧᱮᱞ ᱞᱮᱫᱟ ᱢᱟᱥᱨᱩᱢ ᱪᱮᱫ ᱞᱮᱠᱟ ᱠᱚ ᱪᱟᱥᱟ ᱚᱱᱟ ᱦᱚᱸᱠᱚ ᱞᱟᱹᱭ ᱟᱠᱟᱫ ᱞᱮᱭᱟ ᱡᱮᱢᱚᱱ ᱢᱟᱥᱨᱩᱢ ᱫᱚ ᱩᱸᱻ ᱚᱱᱠᱟ ᱚᱱᱠᱟ ᱵᱩᱥᱩᱯ ᱠᱚ ᱜᱮᱫᱟ ᱚᱱᱟ ᱵᱩᱥᱩᱯ ᱜᱮᱫ ᱠᱟᱛᱮ ᱚᱱᱟᱨᱮ ᱪᱟᱨᱟ ᱫᱚᱦᱚ ᱦᱩᱭᱩᱜᱼᱟ ᱚᱱᱟ ᱡᱮᱴᱟ ᱤᱭᱟᱹ ᱡᱟᱦᱟᱸ ᱢᱟᱥᱨᱩᱢ ᱵᱮᱱᱟᱜ ᱚᱱᱟ ᱪᱟᱨᱟ ᱫᱚᱦᱚ ᱠᱟᱛᱮ ᱟᱵᱟᱨ ᱵᱩᱥᱩᱯ ᱫᱚᱦᱚ ᱠᱟᱛᱮ ᱛᱟᱨᱯᱚᱨ ᱚᱱᱟᱠᱚ ᱟᱠᱟ ᱠᱟᱜᱼᱟ ᱟᱠᱟ ᱠᱟᱛᱮ ᱧᱩᱛ ᱚᱲᱟᱜ ᱨᱮ ᱫᱚᱦᱚ ᱦᱩᱭᱩᱜ ᱛᱟᱢᱟ ᱟᱨ ᱚᱸᱰᱮ ᱚᱱᱠᱟ ᱠᱤᱪᱷᱩ ᱠᱚ ᱫᱟᱜ ᱮᱢ ᱫᱟᱜ ᱥᱤᱥᱴᱮᱢ ᱟᱠᱟᱫᱟ ᱡᱟᱛᱮ ᱥᱤᱥᱤᱨ ᱫᱟᱜ ᱞᱮᱠᱟ ᱧᱩᱨᱩᱣᱟᱜ ᱢᱟ ᱡᱟᱛᱮ ᱫᱟᱜ ᱮ ᱧᱟᱢ ᱚᱱᱮ ᱚᱱᱠᱟ ᱚᱱᱮ ᱚᱱᱠᱟ ᱠᱟᱛᱮᱢ ᱫᱚᱦᱚ ᱞᱮᱠᱷᱟᱱ ᱢᱟᱥᱨᱩᱢ ᱵᱷᱟᱹᱜᱤ ᱦᱩᱭᱩᱜᱼᱟ ᱟᱨ ᱛᱟᱨᱯᱚᱨ ᱫᱷᱤᱨᱤ ᱯᱟᱛᱷᱚᱨ ᱨᱮ ᱫᱟᱨᱮ ᱪᱮᱫ ᱞᱮᱠᱟ ᱦᱩᱭᱩᱜᱼᱟ ᱚᱱᱮ ᱚᱱᱟᱠᱚ ᱡᱚᱛᱚ ᱚᱸᱰᱮ ᱢᱮᱱᱟᱜᱼᱟ ᱚᱱᱟᱦᱚᱸᱞᱮ ᱧᱮᱞ ᱟᱠᱟᱫᱟ ᱚᱸᱰᱮ ᱠᱷᱚᱱ ᱫᱚ ᱛᱟᱨᱯᱚᱨ ᱡᱠᱷᱚᱱ ᱥᱟᱜᱚᱨ ᱫᱤᱯ ᱞᱮ ᱪᱟᱞᱟᱣ ᱮᱱᱟ ᱥᱟᱜᱚᱨᱫᱤᱯ ᱯᱨᱚᱛᱷᱚᱢ ᱫᱚ ᱨᱟᱢ ᱠᱨᱤᱥᱱᱚ ᱢᱤᱥᱚᱱ ᱛᱟᱨᱯᱚᱨ ᱫᱚ ᱨᱟᱢ ᱠᱨᱤᱥᱱᱚ ᱢᱤᱥᱚᱱ ᱚᱸᱰᱮ ᱞᱮ ᱛᱟᱦᱮᱸᱭᱮᱱᱟ ᱚᱸᱰᱮ ᱛᱟᱦᱮᱸ ᱠᱟᱛᱮ ᱥᱮᱛᱟᱜ ᱵᱮᱲᱟ ᱫᱚ ᱥᱟᱜᱚᱨ ᱫᱤᱯ ᱡᱟᱦᱟᱸ ᱥᱚᱢᱩᱫᱨᱩ ᱟᱲᱮ ᱜᱚᱴᱟ ᱫᱟᱜ ᱞᱟᱹᱴᱩᱼᱞᱟᱹᱴᱩ ᱰᱷᱮᱣ ᱦᱤᱹᱡᱩᱜ ᱚᱸᱰᱮᱞᱮ ᱪᱟᱞᱟᱣ ᱮᱱᱟ ᱛᱚ ᱚᱸᱰᱮ ᱪᱟᱞᱟᱣ ᱠᱟᱛᱮ ᱟᱹᱰᱤ ᱟᱸᱴ ᱞᱮ ᱢᱚᱡᱟ ᱠᱮᱫᱟ ᱰᱟᱹᱵᱨᱟᱹᱭ ᱱᱟᱞᱮ ᱞᱟᱹᱴᱩᱼᱞᱟᱹᱴᱩ ᱰᱷᱮᱣ ᱦᱤᱹᱡᱩᱜ ᱠᱟᱱᱟ ᱟᱨ ᱫᱟᱜ ᱟᱨ ᱚᱸᱰᱮᱱᱟᱜ ᱫᱟᱜ ᱫᱚ ᱵᱩᱞᱩᱝ ᱵᱩᱞᱩᱝ ᱞᱮᱠᱟ ᱢᱟᱱᱮ ᱫᱚ ᱨᱟᱦᱟᱢ ᱜᱮ ᱟᱹᱭᱠᱟᱹᱜᱼᱟ ᱡᱚᱠᱷᱚᱱ ᱟᱞᱮ ᱚᱸᱰᱮᱞᱮ ᱰᱟᱹᱵᱨᱟᱹᱜ ᱠᱟᱱ ᱛᱟᱦᱮᱸᱱᱟ ᱛᱚ ᱵᱟᱞᱮ ᱵᱟᱲᱟᱭ ᱠᱟᱱ ᱛᱟᱦᱮᱸᱱᱟ ᱟᱨ ᱵᱚᱦᱚᱜ ᱠᱚ ᱡᱚᱠᱷᱚᱱ ᱞᱮ ᱞᱚᱦᱚᱫ ᱠᱮᱫᱟ ᱡᱚᱠᱷᱚᱱ ᱛᱚᱠᱷᱚᱱ ᱢᱟ ᱵᱚᱦᱚᱨ ᱠᱚ ᱩᱵᱽ ᱵᱚᱦᱚᱜ ᱨᱮᱱᱟᱜ ᱩᱵᱽ ᱠᱚ ᱡᱟᱴᱟ ᱡᱟᱴᱟ ᱞᱮᱠᱟ ᱛᱷᱟᱯᱲᱮ ᱪᱟᱵᱟᱭᱮᱱ ᱛᱟᱨᱯᱚᱨᱮ ᱟᱵᱟᱨ ᱦᱮᱡ ᱠᱟᱛᱮ ᱚᱸᱰᱮ ᱫᱚ ᱟᱭᱢᱟ ᱠᱤᱪᱷᱩ ᱠᱚ ᱫᱚᱠᱟᱱ ᱟᱠᱟᱫ ᱛᱟᱦᱮᱸᱱᱟ ᱚᱱᱟ ᱥᱟᱜᱚᱨ ᱫᱤᱯ ᱨᱮ ᱡᱟᱸᱦᱟ ᱚᱱᱟ ᱥᱟᱸᱠ ᱨᱮᱱᱟᱜ ᱡᱮᱢᱚᱱ ᱟᱹᱨᱥᱤ ᱥᱟᱸᱠ ᱪᱩᱲᱤ ᱛᱟᱨᱯᱚᱨ ᱢᱟᱞᱟ ᱵᱨᱤᱥᱞᱮᱴ ᱛᱟᱨᱯᱚᱨ ᱟᱭᱢᱟ ᱟᱭᱢᱟ ᱨᱚᱠᱚᱢ ᱡᱟᱸᱦᱟᱭ ᱡᱟᱸᱦᱟᱭ ᱚᱲᱟᱜ ᱫᱩᱣᱟᱹᱨ ᱨᱮ ᱡᱟᱸᱦᱟ ᱡᱷᱤᱱᱩᱠ ᱛᱮ ᱟᱹᱰᱤ ᱢᱚᱡᱽ ᱵᱟᱠᱚ ᱥᱟᱡᱟᱣᱠᱟᱜᱼᱟ ᱚᱱᱮ ᱚᱱᱠᱟᱱᱟᱜ ᱛᱚ ᱚᱱᱟᱠᱚ ᱠᱤᱨᱤᱧ ᱠᱟᱛᱮ ᱟᱵᱟᱨ ᱚᱸᱰᱮ ᱞᱮ ᱦᱮᱡ ᱮᱱᱟ ᱟᱥᱨᱚᱢ ᱛᱮ ᱯᱚᱨᱮᱨ ᱫᱤᱱ ᱟᱵᱟᱨ ᱯᱷᱟᱞᱛᱟ ᱨᱮᱞᱮ ᱦᱮᱡ ᱨᱩᱣᱟᱹᱲ ᱮᱱᱟ ᱯᱷᱟᱞᱛᱟ ᱠᱷᱚᱱ ᱚᱸᱰᱮ ᱢᱤᱫ ᱫᱤᱱ ᱛᱟᱦᱮᱸ ᱠᱟᱛᱮ ᱛᱟᱨᱯᱚᱨ ᱚᱲᱟᱜ ᱞᱮ ᱨᱩᱣᱟᱹᱲ ᱦᱮᱡ ᱮᱱᱟ